ᱦᱮᱸ ᱦᱮᱞᱳ ᱟᱸᱡᱚᱢᱚᱜ ᱠᱟᱱᱟ ᱥᱮ ᱤᱧ ᱜᱮ ᱢᱮᱱᱮᱫᱼᱟᱹᱧ ᱢᱟᱦᱤ ᱥᱚᱨᱮᱱ ᱤᱭᱟᱹ ᱟᱯᱮ ᱥᱚᱨᱟᱭᱠᱮᱞᱟ ᱨᱮ ᱪᱟᱥ ᱠᱚ ᱪᱮᱫᱞᱮᱠᱟ ᱦᱩᱭᱩᱜᱼᱟ ᱢᱟᱱᱮ ᱤᱭᱟᱹ ᱛᱤᱱᱟᱹᱜ ᱫᱷᱟᱹᱣ ᱯᱮ ᱪᱟᱥᱟ ᱥᱟᱞ ᱨᱮ ᱢᱤᱫ ᱫᱷᱟᱹᱣ ᱜᱮ ᱥᱮ ᱵᱟᱨ ᱫᱷᱟᱣ ᱢᱤᱫ ᱫᱷᱟᱣ ᱜᱮᱯᱮ ᱪᱟᱥᱟ ᱚ ᱟᱨ ᱤᱱᱟᱹᱯᱚᱨᱮ ᱪᱮᱫ ᱠᱚ ᱨᱚᱦᱚᱭᱟᱯᱮ ᱥᱮ ᱚᱱᱟ ᱤᱭᱟᱹ ᱠᱚ ᱥᱚᱵᱽᱡᱤ ᱠᱚ ᱡᱟᱦᱟᱱᱟᱜ ᱚ ᱦᱚ ᱟᱨ ᱫᱟᱜ ᱠᱚᱫᱚ ᱥᱩᱵᱤᱫᱟ ᱜᱮᱭᱟ ᱥᱮ ᱵᱟᱝ ᱚ ᱦᱚ ᱪᱟᱥᱟᱠᱚ ᱚ ᱦᱚ ᱮᱱᱠᱷᱟᱱ ᱟᱯᱮ ᱥᱮᱫ ᱫᱚ ᱠᱮᱱᱮᱞ ᱠᱚ ᱢᱮᱱᱟᱜᱼᱟ ᱥᱮ ᱚ ᱡᱟᱦᱟᱸᱭᱟᱜ ᱠᱩᱧ ᱠᱚ ᱤᱭᱟᱹ ᱠᱚᱠᱚ ᱞᱟ ᱦᱚᱪᱚᱣᱟᱠᱟᱜᱼᱟ ᱩᱱᱠᱩ ᱟᱪᱪᱷᱟ ᱟᱨ ᱟᱯᱮ ᱥᱮᱫ ᱫᱚ ᱰᱟᱹᱝᱨᱤ ᱠᱚ ᱢᱮᱨᱚᱢ ᱠᱚᱫᱚ ᱠᱚ ᱟᱹᱥᱩᱞ ᱠᱚᱣᱟ ᱥᱮ ᱵᱟᱝ ᱚ ᱦᱮᱸ ᱦᱳᱭᱛᱚ ᱫᱚᱢᱮ ᱰᱷᱮᱨ ᱯᱟᱞᱮ ᱯᱮ ᱟᱹᱥᱩᱞᱟᱠᱟᱫ ᱠᱚᱣᱟ ᱚ ᱦᱮᱸ ᱚ ᱦᱚ ᱦᱳᱭ ᱛᱚ ᱚᱱᱟᱜᱮ ᱛᱟᱦᱮᱱ ᱠᱩᱞᱤ ᱥᱟᱱᱟᱧ ᱠᱟᱱᱟ ᱮᱭᱥᱮᱧ ᱠᱩᱞᱤ ᱵᱤᱰᱟᱹᱣ ᱠᱚᱣᱟ ᱪᱮᱫᱞᱮᱠᱟ ᱚᱱᱟ ᱥᱚᱨᱟᱭᱠᱮᱞᱟ ᱨᱮ ᱪᱮᱫᱞᱮᱠᱟ ᱠᱚ ᱪᱟᱥᱟ ᱥᱟᱞ ᱨᱮ ᱵᱟᱨ ᱫᱷᱟᱣ ᱥᱮ ᱢᱤᱫ ᱫᱷᱟᱣ ᱜᱮ ᱚ ᱦᱚ ᱴᱷᱤᱠᱜᱮᱭᱟ ᱛᱚᱵᱮ ᱚᱱᱟ ᱜᱮ ᱛᱟᱦᱮᱸᱫ ᱦᱳᱭ ᱚᱱᱟ ᱜᱮ ᱛᱟᱦᱮᱱᱚᱜ ᱦᱳᱭ ᱴᱷᱤᱠᱜᱮᱭᱟ ᱛᱚᱵᱮ